ᱚᱱᱞᱟᱭᱤᱱ ᱵᱤᱨᱳᱫᱷᱤ ᱠᱟᱨᱟᱨᱮ ᱜᱤᱫᱽᱨᱟᱹ ᱠᱚ ᱟᱹᱰᱤᱜᱮ ᱱᱟᱯᱟᱭ ᱱᱟᱯᱟᱭ ᱡᱤᱱᱤᱥ ᱟᱹᱰᱤ ᱥᱩᱵᱤᱫᱷᱟᱜᱮ ᱟᱹᱜᱩ ᱟᱠᱟᱫ ᱵᱚᱱᱟᱭ ᱡᱮᱢᱚᱱ ᱚᱱᱞᱟᱭᱤᱱ ᱛᱮ ᱱᱤᱛᱚᱜ ᱯᱟᱲᱦᱟᱣ ᱚᱞᱚᱜ ᱯᱟᱲᱦᱟᱣ ᱚᱞᱚᱜ ᱯᱟᱲᱦᱟᱣ ᱨᱮᱭᱟᱜ ᱡᱟᱦᱟᱸ ᱥᱩᱵᱤᱫᱷᱟ ᱦᱮᱡ ᱟᱠᱟᱱᱟ ᱚᱱᱟ ᱫᱚ ᱟᱹᱰᱤᱜᱮ ᱵᱷᱟᱜᱮ ᱱᱮᱛᱟᱨ ᱫᱚ ᱡᱮᱢᱚᱱ ᱪᱟᱠᱨᱤ ᱠᱷᱮᱛᱨᱮ ᱨᱮᱦᱚᱸ ᱚᱱᱞᱟᱭᱤᱱ ᱯᱷᱨᱚᱢ ᱯᱷᱤᱞᱟᱯ ᱞᱟᱦᱟᱛᱮ ᱮᱯᱞᱤᱠᱮᱥᱮᱱ ᱡᱟᱦᱟᱸᱨᱮ ᱪᱟᱹᱠᱨᱤ ᱨᱮᱱᱟᱜ ᱯᱷᱨᱚᱢ ᱠᱚ ᱩᱰᱩᱠᱚᱜ ᱚᱸᱰᱮ ᱪᱟᱞᱟᱣ ᱠᱟᱛᱮᱫ ᱮᱯᱞᱤᱠᱮᱥᱮᱱ ᱯᱷᱨᱚᱢ ᱠᱚ ᱯᱷᱤᱞᱟᱯ ᱦᱩᱭᱩᱜ ᱠᱟᱱᱛᱮ ᱚᱸᱰᱮ ᱡᱚᱢᱟ ᱦᱩᱭᱩᱜᱼᱟ ᱱᱤᱛᱚᱜ ᱫᱚ ᱡᱷᱚᱛᱚ ᱠᱤᱪᱷᱩ ᱜᱮ ᱚᱱᱞᱟᱭᱤᱱ ᱢᱟᱫᱽᱫᱷᱚᱢ ᱛᱮ ᱦᱩᱭ ᱟᱠᱟᱱᱟ ᱱᱤᱛᱚᱜ ᱫᱚ ᱡᱟᱛᱮ ᱴᱟᱭᱤᱢ ᱥᱚᱨᱴ ᱢᱟᱱᱮ ᱴᱟᱭᱤᱢ ᱞᱚᱝᱨᱮ ᱡᱚᱫᱤ ᱥᱚᱨᱴ ᱴᱟᱭᱤᱢ ᱦᱩᱭᱩᱜ ᱢᱟ ᱛᱳ ᱚᱱᱟ ᱦᱚᱛᱮᱜ ᱛᱮ ᱜᱤᱫᱽᱨᱟᱹ ᱠᱚ ᱯᱩᱨᱟᱹ ᱯᱟᱲᱦᱟᱣ ᱨᱮᱱᱟᱜ ᱥᱩᱡᱳᱜ ᱠᱚᱠᱚ ᱧᱟᱢ ᱫᱟ ᱡᱟᱛᱮ ᱚᱸᱰᱮ ᱪᱟᱞᱟᱣ ᱞᱮᱠᱷᱟᱡ ᱪᱟᱞᱟᱣ ᱠᱟᱛᱮᱫ ᱞᱟᱭᱤᱱ ᱨᱮ ᱛᱤᱸᱜᱩᱱ ᱢᱮ ᱠᱚᱨᱟᱣ ᱢᱮ ᱚᱱᱟ ᱡᱤᱱᱤᱥᱴᱟ ᱱᱤᱛᱚᱜ ᱫᱚ ᱟᱹᱰᱤ ᱟᱴᱟ ᱴᱟᱭᱤᱢᱮ ᱮᱢ ᱮᱫᱟ ᱟᱹᱰᱤᱴᱟ ᱴᱟᱭᱤᱢ ᱱᱤᱡᱮ ᱴᱷᱮᱱ ᱛᱟᱸᱦᱮᱱ ᱠᱟᱱᱟ ᱟᱨ ᱱᱤᱛᱚᱜ ᱤᱥᱠᱩᱞ ᱠᱚᱞᱮᱡ ᱠᱚᱨᱮ ᱯᱷᱨᱚᱢ ᱠᱚ ᱯᱷᱤᱞᱟᱯ ᱞᱟᱹᱜᱤᱫ ᱠᱚᱞᱮᱡ ᱨᱮ ᱚᱠᱟᱨᱮᱢ ᱧᱟᱢ ᱟᱠᱟᱫᱟ ᱟᱢ ᱚᱠᱟᱴᱷᱮᱱ ᱥᱤᱴ ᱧᱩᱨᱦᱩ ᱧᱩᱨᱦᱩ ᱧᱩᱨᱦᱩ ᱟᱠᱟᱱ ᱛᱟᱢᱟ ᱚᱠᱟᱨᱮ ᱟᱢ ᱯᱟᱲᱟᱣ ᱟᱠᱟᱱᱟᱢ ᱚᱱᱟ ᱞᱟᱹᱜᱤᱫ ᱛᱮ ᱟᱢ ᱡᱷᱚᱛᱚ ᱠᱤᱪᱷᱩ ᱜᱮ ᱟᱢ ᱱᱤᱡᱮᱴᱷᱮᱱ ᱜᱮ ᱟᱢ ᱱᱤᱛᱚᱜ ᱫᱚ ᱚᱱᱞᱟᱭᱤᱱ ᱥᱮᱱᱴᱟᱨ ᱨᱮ ᱟᱢᱟᱜ ᱯᱷᱳᱱ ᱨᱮᱜᱮᱢ ᱧᱟᱢᱟ ᱚᱱᱞᱟᱭᱤᱱ ᱢᱤᱫᱴᱟᱝ ᱱᱤᱛᱚᱜ ᱟᱵᱳ ᱮᱢᱚᱱ ᱢᱤᱫᱴᱟᱝ ᱥᱩᱵᱤᱫᱷᱟ ᱠᱟᱱᱟ ᱱᱤᱡᱮᱨ ᱯᱷᱳᱱ ᱠᱷᱚᱱᱟᱜ ᱜᱮ ᱟᱢᱟᱜ ᱱᱤᱡᱮᱨ ᱚᱱᱞᱟᱭᱤᱱ ᱨᱮᱱᱟᱜ ᱥᱩᱵᱤᱫᱷᱟ ᱠᱚᱢ ᱧᱟᱢᱟ ᱚᱱᱞᱟᱭᱤᱱ ᱛᱮ ᱯᱟᱲᱦᱟᱣ ᱫᱟᱲᱮᱭᱟᱜ ᱟᱢ ᱚᱱᱞᱟᱭᱤᱱ ᱛᱮ ᱯᱟᱲᱦᱟᱣ ᱴᱤᱭᱩᱥᱮᱱ ᱠᱚ ᱡᱷᱚᱛᱚ ᱠᱤᱪᱷᱩ ᱜᱮ ᱚᱱᱞᱟᱭᱤᱱ ᱢᱟᱫᱽᱫᱷᱚᱢ ᱛᱮᱜᱮ ᱚᱱᱞᱟᱭᱤᱱ ᱛᱮ ᱟᱢ ᱚᱞᱪᱤᱠᱤ ᱠᱚᱦᱚᱸᱢ ᱥᱮᱲᱟ ᱫᱟᱲᱮᱭᱟᱜᱼᱟ ᱟᱢ ᱚᱱᱞᱟᱭᱤᱱ ᱢᱟᱫᱽᱫᱷᱚᱢ ᱛᱮ ᱟᱢ ᱡᱷᱚᱛᱚ ᱠᱤᱪᱷᱩ ᱜᱮᱢ ᱠᱚᱨᱟᱣ ᱫᱟᱲᱮᱭᱟᱜᱼᱟ ᱥᱮᱲᱟ ᱯᱟᱲᱦᱟᱜ ᱠᱚ ᱴᱤᱭᱩᱥᱮᱱ ᱠᱚ ᱚᱱᱞᱟᱭᱤᱱ ᱛᱮ ᱴᱤᱭᱩᱥᱮᱱ ᱠᱚ ᱴᱤᱭᱩᱥᱮᱱ ᱠᱚ ᱵᱷᱚᱨᱛᱤ ᱫᱟᱲᱮᱭᱟᱜ ᱟᱢ ᱚᱸᱰᱮ ᱠᱷᱚᱱᱟᱜ ᱮᱢ ᱯᱟᱲᱦᱟᱣ ᱫᱟᱲᱮᱭᱟᱜᱼᱟ ᱚᱸᱰᱮ ᱠᱷᱚᱱᱟᱜ ᱟᱢ ᱡᱷᱚᱛᱚ ᱥᱟᱡᱮᱥᱮᱱ ᱧᱮᱞ ᱫᱟᱲᱮᱭᱟᱜ ᱟᱢ ᱱᱤᱛᱚᱜ ᱱᱮᱛᱟᱨ ᱠᱚ ᱜᱤᱫᱽᱨᱟᱹ ᱠᱚ ᱱᱤᱛᱚᱜ ᱚᱱᱞᱟᱭᱤᱱ ᱡᱤᱱᱤᱥᱴᱟ ᱮᱛᱚᱴᱟ ᱢᱤᱫᱴᱟᱝ ᱤᱱᱯᱚᱴᱮᱱ ᱡᱤᱱᱤᱥ ᱦᱩᱭ ᱟᱠᱟᱱᱟ ᱡᱮ ᱚᱱᱞᱟᱭᱤᱱ ᱢᱟᱫᱽᱫᱷᱚᱢ ᱨᱮ ᱟᱢ ᱡᱷᱚᱛᱚ ᱠᱤᱪᱷᱩ ᱜᱮᱢ ᱠᱚᱨᱟᱣ ᱫᱟᱲᱮᱭᱟᱜᱼᱟ ᱯᱟᱲᱦᱟᱜ ᱛᱷᱮᱠᱮ ᱥᱩᱨᱩ ᱠᱚᱨᱮᱜ ᱠᱷᱮᱞ ᱠᱚ ᱫᱟᱹᱲ ᱠᱚ ᱡᱷᱚᱛᱚ ᱠᱤᱪᱷᱩ ᱵᱮᱭᱟᱢ ᱠᱚ ᱡᱷᱚᱛᱚ ᱠᱤᱪᱷᱩ ᱟᱢᱟᱜ ᱥᱚᱨᱤᱨ ᱥᱟᱥᱛᱷᱚ ᱪᱮᱫ ᱞᱮᱠᱟ ᱛᱟᱸᱦᱮᱱᱟ ᱟᱨ ᱟᱢ ᱯᱟᱲᱦᱟᱣ ᱞᱟᱹᱜᱤᱫ ᱛᱮ ᱯᱚᱡᱮᱴᱤᱵᱷ ᱮᱱᱟᱨᱡᱤ ᱪᱤᱠᱟᱹᱛᱮ ᱦᱤᱡᱩᱜ ᱛᱟᱢᱟ ᱵᱷᱟᱜᱮ ᱵᱷᱟᱜᱮ ᱪᱤᱱᱛᱟᱹ ᱵᱷᱟᱜᱮ ᱵᱷᱟᱜᱮ ᱢᱟᱭᱤᱱᱰ ᱯᱷᱮᱨᱮᱥ ᱪᱤᱠᱟᱹᱛᱮ ᱫᱚᱦᱚᱭᱟᱢ ᱟᱢ ᱪᱮᱫ ᱠᱚ ᱠᱟᱹᱢᱤ ᱞᱮᱠᱷᱟᱡ ᱟᱢ ᱠᱚᱢ ᱚᱠᱛᱮᱨᱮ ᱚᱠᱟ ᱥᱮᱫ ᱮᱢ ᱪᱟᱞᱟᱣ ᱫᱟᱲᱮᱭᱟᱜᱼᱟ ᱟᱢ ᱡᱟᱦᱟᱸ ᱞᱟᱭᱤᱱᱨᱮ ᱥᱟᱯᱳᱡ ᱤᱧ ᱢᱤᱫᱴᱟᱝ ᱰᱟᱠᱛᱟᱨᱤᱧ ᱯᱟᱲᱦᱟᱜ ᱠᱟᱱᱟ ᱰᱟᱠᱛᱟᱨ ᱯᱟᱲᱦᱟᱣ ᱞᱟᱹᱜᱤᱫ ᱪᱮᱫ ᱪᱮᱫ ᱫᱚᱨᱠᱟᱨ ᱪᱮᱫ ᱪᱮᱫ ᱠᱚᱨᱟᱣ ᱦᱩᱭᱩᱜᱼᱟ ᱡᱷᱚᱛᱚ ᱠᱤᱪᱷᱩ ᱟᱢ ᱚᱱᱞᱟᱭᱤᱱ ᱚᱱᱞᱟᱭᱤᱱ ᱨᱮ ᱟᱢ ᱧᱮᱞ ᱫᱟᱲᱮᱭᱟᱜ ᱟᱢ ᱚᱱᱞᱟᱭᱤᱱ ᱢᱟᱫᱽᱫᱷᱚᱢ ᱨᱮ ᱡᱷᱚᱛᱚ ᱠᱤᱪᱷᱩ ᱜᱮᱢ ᱠᱚᱨᱟᱣ ᱮᱫᱟ ᱥᱟᱯᱳᱡ ᱤᱧ ᱤᱧᱡᱤᱱᱤᱭᱟᱨ ᱤᱧᱡᱤᱱᱤᱭᱟᱨ ᱤᱧ ᱯᱟᱲᱦ ᱟᱜᱼᱟ ᱛᱳ ᱤᱧᱡᱤᱱᱤᱭᱟᱨ ᱞᱟᱹᱜᱤᱫ ᱚᱠᱟ ᱠᱚ ᱠᱚᱞᱮᱡᱽ ᱨᱮ ᱵᱷᱚᱨᱛᱤ ᱦᱩᱭᱩᱜᱼᱟ ᱚᱠᱟ ᱠᱚᱞᱮᱡ ᱨᱮ ᱪᱮᱫ ᱪᱤᱠᱟᱹᱭ ᱦᱩᱭᱩᱜᱼᱟ ᱡᱷᱚᱛᱚ ᱠᱤᱪᱷᱩ ᱟᱢ ᱫᱚ ᱟᱢ ᱚᱱᱞᱟᱭᱤᱱ ᱠᱷᱚᱱᱟᱜ ᱮᱢ ᱧᱮᱞ ᱫᱟᱲᱮᱭᱟᱜᱼᱟ ᱚᱱᱞᱟᱭᱤᱱ ᱥᱮᱱᱴᱟᱨ ᱠᱚᱨᱮ ᱮᱢ ᱧᱮᱞ ᱫᱟᱲᱮᱭᱟᱜᱼᱟ ᱥᱟᱯᱳᱡ ᱤᱧ ᱢᱤᱫᱴᱟᱝ ᱠᱚᱞᱮᱡ ᱨᱮ ᱵᱷᱚᱨᱛᱤᱜ ᱤᱧ ᱛᱳ ᱚᱱᱟ ᱠᱚᱞᱮᱡ ᱨᱮᱱᱟᱜ ᱡᱟᱭᱜᱟ ᱚᱠᱟᱨᱮ ᱚᱱᱟ ᱠᱟᱨᱮ ᱛᱳ ᱡᱷᱚᱛᱚ ᱠᱤᱪᱷᱩ ᱱᱤᱛᱚᱜ ᱫᱚ ᱚᱱᱞᱟᱭᱤᱱ ᱢᱟᱫᱽᱫᱷᱚᱢ ᱛᱮᱜᱮᱢ ᱧᱮᱞᱟ ᱟᱢ ᱥᱟᱯᱳᱡ ᱚᱱᱟ ᱠᱚᱞᱮᱡ ᱨᱮ ᱤᱧ ᱵᱷᱚᱨᱛᱤ ᱤᱱᱟᱹᱧ ᱛᱳ ᱚᱱᱟ ᱠᱚᱞᱮᱡ ᱨᱮᱱᱟᱜ ᱦᱚᱥᱴᱮᱞ ᱦᱚᱥᱴᱮᱞ ᱪᱮᱫᱞᱮᱠᱟ ᱦᱚᱥᱴᱮᱞ ᱨᱮᱱᱟᱜ ᱡᱚᱢ ᱧᱩ ᱡᱷᱚᱛᱚ ᱠᱤᱪᱷᱩ ᱟᱢ ᱱᱤᱛᱚᱜ ᱚᱲᱟᱜ ᱨᱮ ᱫᱩᱲᱩᱵ ᱠᱟᱛᱮᱜ ᱯᱷᱳᱱ ᱨᱮᱢ ᱧᱮᱞ ᱫᱟᱲᱮᱭᱟᱜᱼᱟ ᱟᱨ ᱚᱱᱟ ᱵᱷᱚᱨᱛᱤ ᱦᱚᱸ ᱟᱢ ᱱᱤᱛᱚᱜ ᱫᱚ ᱯᱷᱳᱱ ᱠᱷᱚᱱᱟᱜ ᱮᱢ ᱵᱷᱚᱨᱛᱤ ᱫᱟᱲᱮᱜᱼᱟ ᱛᱟᱨᱯᱚᱨᱮ ᱚᱱᱟ ᱨᱮᱱᱟᱜ ᱯᱷᱤᱥ ᱠᱚ ᱟᱢ ᱫᱚ ᱡᱚᱛᱚ ᱟᱢ ᱚᱸᱰᱮ ᱪᱟᱞᱟᱣ ᱠᱟᱛᱮᱫ ᱴᱨᱟᱱᱡᱮᱠᱥᱮᱱ ᱫᱚ ᱵᱟᱝ ᱦᱩᱭᱩᱜ ᱛᱟᱢᱟ ᱟᱢ ᱱᱤᱛᱚᱜ ᱚᱲᱟᱜ ᱨᱮ ᱫᱩᱲᱩᱵ ᱠᱟᱛᱮᱫ ᱚᱱᱟ ᱡᱤᱱᱤᱥᱴᱟᱢ ᱴᱨᱟᱱᱡᱮᱠᱥᱮᱱ ᱫᱟᱲᱮᱜᱼᱟ ᱱᱤᱛᱚᱜ ᱟᱢ ᱯᱟᱲ ᱚᱞᱚᱜ ᱯᱟᱲᱦᱟᱣ ᱜᱤᱫᱽᱨᱟᱹ ᱟᱜ ᱮᱛᱚ ᱥᱩᱵᱤᱫᱷᱟ ᱠᱚ ᱮᱢ ᱟᱠᱟᱫ ᱵᱚᱱᱟ ᱡᱟᱛᱮ ᱚᱱᱞᱟᱭᱤᱱ ᱢᱤᱫᱴᱟᱝ ᱥᱩᱵᱤᱫᱷᱟ ᱚᱱᱟ ᱥᱩᱵᱤᱫᱷᱟ ᱫᱚ ᱟᱹᱰᱤ ᱟᱹᱰᱤ ᱟᱹᱰᱤ ᱵᱷᱟᱜᱮ ᱜᱮ